ᱤᱧ ᱢᱤᱫᱴᱮᱱ ᱚᱡᱚᱱᱛᱟ ᱠᱳᱢᱯᱟᱱᱤᱭᱟᱜ ᱠᱤᱪᱨᱤᱡᱽ ᱟᱭᱨᱚᱱ ᱤᱧ ᱦᱟᱛᱟᱣ ᱞᱮᱫᱟ ᱵᱟᱨ ᱪᱟᱸᱫᱳ ᱯᱚᱨᱮᱜᱮ ᱚᱱᱟ ᱟᱭᱨᱚᱱ ᱵᱟᱹᱲᱤᱡ ᱮᱱ ᱛᱤᱧᱟᱹ ᱟᱵᱟᱨᱤᱧ ᱡᱩᱛ ᱠᱮᱫᱟ ᱟᱵᱟᱨᱤᱧ ᱠᱟᱹᱢᱤᱧ ᱮᱦᱚᱵ ᱠᱮᱫᱟ ᱮᱱᱛᱮᱦᱚᱸ ᱟᱵᱟᱨ ᱵᱟᱨ ᱯᱮ ᱪᱟᱸᱫᱳ ᱯᱚᱨᱜᱮ ᱵᱟᱹᱲᱤᱡ ᱮᱱᱟ ᱦᱩᱫᱤᱥ ᱮᱫᱟᱹᱧ ᱱᱚᱶᱟ ᱚᱡᱚᱱᱛᱟ ᱠᱳᱢᱯᱟᱱᱤᱭᱟᱜ ᱫᱚ ᱡᱤᱱᱤᱥ ᱜᱮ ᱦᱚᱭ ᱛᱚ ᱵᱟᱝ ᱵᱷᱟᱜᱮᱭᱟ